ᱯᱚᱥᱪᱤᱢ ᱵᱚᱨᱫᱷᱚᱢᱟᱱ ᱡᱮᱞᱟ ᱨᱮ ᱱᱚᱝᱠᱟ ᱡᱟᱦᱟᱱ ᱥᱛᱷᱟᱱᱤᱛ ᱥᱮ ᱴᱚᱴᱷᱟ ᱥᱮ ᱡᱟᱭᱜᱟ ᱫᱚ ᱦᱩᱭᱩᱜ ᱠᱟᱱᱟ ᱫᱩᱨᱜᱟᱯᱩᱨ ᱨᱮᱭᱟᱜ ᱫᱩᱨᱜᱟᱯᱩᱨ ᱨᱮᱭᱟ ᱡᱚᱝᱥᱚᱱ ᱢᱚᱞ ᱥᱮ ᱥᱤᱴᱤ ᱥᱮᱱᱴᱟᱨ ᱥᱮ ᱥᱮ ᱟᱨᱦᱚᱸ ᱵᱮᱱᱟᱪᱤᱛᱤ ᱥᱮ ᱟᱨᱦᱚᱸ ᱫᱩᱨᱜᱟᱯᱩᱨ ᱵᱟᱡᱟᱨ ᱮᱢᱟᱱ ᱮᱢᱟᱱ ᱴᱚᱴᱷᱟ ᱠᱚ ᱚᱱᱟ ᱠᱚ ᱴᱚᱴᱷᱟ ᱠᱚᱨᱮ ᱫᱚ ᱟᱭᱢᱟ ᱞᱮᱠᱟᱱ ᱵᱤᱵᱷᱤᱱᱱᱚ ᱞᱮᱠᱟᱱ ᱡᱤᱱᱤᱥ ᱠᱚ ᱨᱮᱭᱟᱜ ᱡᱮᱞᱮᱠᱟ ᱦᱚᱨᱚᱜ ᱵᱟᱸᱫᱮ ᱠᱚ ᱨᱮᱭᱟᱜ ᱡᱩᱛᱟᱹ ᱛᱷᱮᱠᱮ ᱡᱟᱢᱟ ᱯᱮᱱ ᱛᱷᱮᱠᱮ ᱯᱮᱱ ᱛᱷᱮᱠᱮ ᱞᱩᱜᱽᱲᱤ ᱛᱷᱮᱠᱮ ᱥᱮ ᱪᱮᱨᱦᱟ ᱞᱮᱠᱟᱱᱟᱜ ᱡᱤᱱᱤᱥ ᱥᱮ ᱡᱚᱢᱧᱩ ᱮᱢᱟᱱ ᱮᱢᱟᱱ ᱡᱤᱱᱤᱥ ᱠᱚ ᱧᱟᱢᱚᱜ ᱜᱮᱭᱟ ᱚᱱᱟ ᱪᱷᱟᱲᱟ ᱨᱮ ᱚᱱᱮ ᱛᱚ ᱢᱤᱫᱴᱟᱝ ᱢᱚᱞ ᱞᱮᱠᱟᱱ ᱡᱤᱱᱤᱥ ᱠᱟᱱᱟ ᱟᱨ ᱚᱸᱰᱮ ᱫᱚ ᱟᱹᱰᱤ ᱱᱟᱯᱟᱭ ᱜᱮ ᱵᱩᱡᱷᱟᱹᱜᱼᱟ ᱦᱚᱲ ᱠᱚ ᱚᱸᱰᱮ ᱧᱮᱧᱮᱞ ᱠᱚ ᱪᱟᱞᱟᱜᱼᱟ ᱫᱟᱬᱟᱱ ᱠᱚ ᱪᱟᱞᱟᱜᱼᱟ ᱟᱨ ᱚᱱᱟ ᱨᱮᱭᱟᱜ ᱡᱟᱦᱟᱸ ᱵᱷᱟᱹᱜᱤ ᱪᱤᱛᱟᱹᱨ ᱥᱮ ᱵᱷᱟᱹᱜᱤ ᱫᱨᱤᱥᱥᱳ ᱚᱱᱟ ᱠᱚ ᱚᱱᱩᱵᱷᱚᱵᱽᱼᱟ ᱥᱮ ᱠᱚ ᱨᱟᱹᱥᱠᱟᱹ ᱡᱚᱝᱼᱟ ᱚᱱᱟ ᱵᱟᱫᱽ ᱠᱟᱛᱮ ᱦᱚᱸ ᱡᱩᱫᱤᱧ ᱞᱟᱹᱭ ᱠᱷᱟᱱ ᱚᱱᱟᱫᱚ ᱢᱮᱱᱟᱜ ᱠᱟᱫᱟ ᱟᱞᱮ ᱫᱩᱨᱜᱟᱯᱩᱨ ᱨᱮᱭᱟᱜ ᱥᱤᱱᱮᱢᱟ ᱦᱚᱞ ᱚᱸᱰᱮ ᱫᱚ ᱱᱟᱣᱟ ᱱᱟᱣᱟ ᱪᱚᱞᱚᱛᱪᱤᱛᱟᱹᱨ ᱠᱚ ᱦᱩᱭᱩᱜᱼᱟ ᱟᱨ ᱚᱱᱟ ᱧᱮᱞ ᱠᱟᱛᱮ ᱦᱚᱲ ᱠᱚ ᱟᱹᱰᱤ ᱠᱚ ᱨᱟᱹᱥᱠᱟᱹ ᱵᱷᱟᱵᱽᱱᱟᱼᱟ ᱨᱟᱹᱥᱠᱟᱹᱜᱼᱟ ᱚᱱᱟ ᱵᱟᱫᱽ ᱠᱟᱛᱮ ᱦᱚᱸ ᱥᱟᱱᱛᱟᱲᱟᱜ ᱢᱤᱫᱴᱮᱱ ᱯᱚᱨᱚᱵᱽ ᱢᱮᱱᱟᱜ ᱠᱟᱫᱟ ᱱᱚᱣᱟ ᱫᱩᱨᱜᱟᱯᱩᱨ ᱫᱤᱥᱚᱢᱨᱮ ᱚᱱᱟᱫᱚᱵᱚᱱ ᱢᱮᱛᱟᱜ ᱠᱟᱱᱟ ᱫᱩᱨᱜᱟᱯᱩᱨ ᱫᱤᱥᱚᱢ ᱢᱟᱜᱽ ᱢᱚᱬᱮ ᱡᱟᱦᱟᱸ ᱨᱮᱫᱚ ᱟᱵᱚᱫᱚ ᱪᱤᱛᱛᱨᱟᱞᱚᱭ ᱦᱚᱵᱚᱱ ᱢᱮᱛᱟ ᱜᱮᱭᱟ ᱚᱸᱰᱮ ᱫᱚ ᱟᱭᱢᱟ ᱥᱟ ᱺᱜᱤᱧ ᱥᱟᱺᱜᱤᱧ ᱨᱮᱱ ᱦᱚᱲ ᱠᱚᱠᱚ ᱥᱚᱦᱚᱨ ᱥᱮᱴᱮᱚᱜᱼᱟ ᱚᱱᱟ ᱵᱟᱦᱟᱸ ᱯᱚᱨᱚᱵᱽ ᱦᱤᱞᱟ ᱜᱚᱸᱰᱮ ᱫᱚ ᱵᱚᱸᱜᱟ ᱠᱚ ᱵᱚᱸᱜᱟ ᱵᱩᱨᱩᱭᱼᱟ ᱵᱚᱸᱜᱟ ᱵᱩᱨᱩ ᱠᱚᱠᱚ ᱵᱚᱸᱜᱟ ᱵᱩᱨᱩ ᱠᱚᱣᱟ ᱟᱨ ᱮᱱᱮᱡ ᱥᱮᱨᱮᱧ ᱡᱚᱢᱼᱧᱩ ᱨᱟᱹᱥᱠᱟᱹ ᱡᱚᱢᱚᱡᱽ ᱠᱚ ᱦᱩᱭᱩᱜᱼᱟ ᱟᱹᱰᱤ ᱨᱟᱹᱥᱠᱟᱹ ᱜᱮ ᱵᱩᱡᱷᱟᱹᱜᱼᱟ ᱚᱸᱰᱮ